ᱦᱟᱥᱯᱟᱛᱟᱞ ᱨᱮ ᱡᱟᱦᱟᱸᱫᱚ ᱵᱮᱱᱰᱮᱡᱽ ᱨᱮᱱᱟ ᱡᱟᱦᱟᱸ ᱵᱮᱵᱚᱥᱛᱷᱟ ᱱᱤᱭᱟᱹ ᱫᱚ ᱮᱠᱪᱩᱭᱮᱞᱤ ᱵᱷᱟᱨᱚᱛ ᱫᱤᱥᱚᱢ ᱥᱮ ᱵᱷᱟᱨᱚᱛ ᱥᱚᱨᱠᱟᱨᱟᱜ ᱡᱟᱦᱟᱸ ᱥᱤᱥᱴᱮᱢ ᱱᱤᱭᱟᱹ ᱫᱚ ᱯᱷᱟᱥᱴ ᱮᱰ ᱞᱮᱠᱟᱛᱮ ᱡᱟᱦᱟᱸ ᱠᱚ ᱢᱮᱛᱟᱜ ᱯᱷᱟᱥᱴ ᱮᱰ ᱡᱟᱦᱟᱸ ᱫᱚ ᱪᱤᱠᱤᱛᱥᱟ ᱱᱤᱭᱟᱹ ᱞᱮᱠᱟᱛᱮᱫᱚ ᱢᱚᱡᱽ ᱜᱮᱭᱟ ᱟᱨ ᱡᱟᱦᱟᱸ ᱫᱚ ᱱᱤᱭᱟᱹ ᱪᱮᱛᱟᱱ ᱫᱤᱥ ᱦᱩᱫᱤᱥ ᱱᱤᱭᱟᱹ ᱫᱚ ᱫᱚ ᱱᱚᱝᱠᱟᱱᱟᱜ ᱠᱟᱱᱟ ᱡᱮᱥᱮ ᱯᱨᱟᱛᱷᱚᱢᱤᱠ ᱵᱷᱟᱵᱮ ᱟᱢᱟᱜ ᱨᱟᱱ ᱢᱩᱨᱜᱟᱹᱱ ᱡᱟᱦᱟᱸ ᱫᱚ ᱛᱟᱦᱮᱱᱟ ᱞᱮᱵᱽᱨᱳᱴᱚᱨᱤ ᱴᱮᱥᱴ ᱟᱜ ᱨᱟᱱ ᱚᱱᱟ ᱠᱚ ᱟᱢ ᱚᱞᱨᱮᱰᱤ ᱦᱚᱲᱢᱚ ᱨᱮᱠᱚ ᱞᱟᱜᱟᱣᱟᱢᱟ ᱚᱱᱟ ᱢᱟᱭᱟᱢ ᱵᱟᱝ ᱡᱚᱨᱚᱜᱼᱟ ᱥᱤᱞᱟᱹᱭ ᱛᱟᱢᱟ ᱛᱟᱨᱯᱚᱨᱮ ᱠᱚ ᱵᱮᱱᱰᱮᱡᱽ ᱢᱮᱭᱟ ᱢᱮᱱᱠᱷᱟᱱ ᱵᱮᱱᱰᱮᱡᱽ ᱠᱟᱛᱮ ᱨᱟᱱ ᱞᱟᱜᱟᱣ ᱠᱟᱛᱮ ᱵᱮᱱᱰᱮᱡ ᱨᱟᱱ ᱞᱟᱜᱟᱣ ᱠᱟᱛᱮ ᱥᱤᱞᱟᱹᱭ ᱥᱤᱞᱟᱹᱭ ᱠᱟᱛᱮ ᱵᱮᱱᱰᱮᱡᱽ ᱵᱮᱱᱰᱮᱡᱽ ᱠᱟᱛᱮ ᱚᱴᱳᱢᱮᱴᱤᱠ ᱟᱢ ᱵᱟᱨᱫᱤᱱ ᱯᱮᱫᱤᱱ ᱯᱚᱨ ᱚᱱᱟ ᱜᱷᱟᱣ ᱥᱮ ᱚᱱᱟ ᱜᱮᱫᱽ ᱚᱱᱟ ᱵᱮᱥᱚ ᱛᱟᱢᱟ ᱟᱨ ᱱᱤᱭᱟᱹ ᱡᱟᱦᱟᱸᱢ ᱪᱤᱠᱤᱛᱥᱟ ᱱᱤᱭᱟᱹ ᱫᱚ ᱟᱹᱰᱤ ᱪᱤᱠᱟᱹᱲ ᱜᱮᱭᱟ ᱟᱨ ᱚᱱᱟ ᱡᱟᱦᱟᱸ ᱚᱱᱟ ᱡᱟᱦᱟᱸ ᱠᱷᱚᱛᱚ ᱵᱤᱠᱷᱚᱛᱚ ᱡᱟᱭᱜᱟ ᱡᱟᱦᱟᱸ ᱟᱢᱟᱜ ᱚᱱᱟ ᱤᱭᱟᱹ ᱡᱟᱭᱜᱟ ᱜᱮᱫᱽ ᱟᱠᱟᱱ ᱵᱩᱰᱟᱹᱜ ᱟᱠᱟᱱ ᱥᱮ ᱪᱷᱟᱞ ᱪᱷᱟᱲᱟᱣ ᱟᱠᱟᱱ ᱡᱟᱦᱟᱸ ᱫᱚ ᱵᱮᱱᱰᱮᱡᱽ ᱟᱠᱟᱱ ᱚᱱᱟᱦᱚᱢ ᱪᱤᱠᱟᱹᱲᱚᱜ ᱛᱟᱢᱟ ᱟᱨ ᱱᱤᱭᱟᱹ ᱞᱟᱹᱜᱤᱫ ᱛᱮ ᱟᱨᱦᱚᱸ ᱡᱟᱦᱟᱸ ᱫᱚ ᱜᱟᱭᱤᱴ ᱞᱟᱹᱜᱤᱫ ᱛᱮᱫᱚ ᱨᱟᱱᱠᱚ ᱪᱟᱞᱟ ᱦᱩᱭᱩᱜᱟ ᱥᱟᱛᱫᱤᱱ ᱯᱚᱨ ᱟᱸᱴᱫᱤᱱ ᱯᱚᱨ ᱡᱟᱦᱟᱸ ᱫᱚ ᱯᱷᱚᱢᱩᱞᱟ ᱢᱮᱱᱟᱼᱟ ᱦᱚᱥᱯᱤᱴᱟᱞ ᱨᱮ ᱡᱟᱦᱟᱸ ᱯᱷᱚᱨᱢᱟᱞᱤᱴᱤ ᱢᱮᱱᱟᱜᱼᱟ ᱚᱱᱟᱠᱚ ᱢᱮᱱᱴᱮᱱᱥ ᱚᱸᱰᱮ ᱪᱟᱞᱟ ᱦᱩᱭᱩᱜᱼᱟ ᱚᱸᱰᱮ ᱧᱮᱞ ᱦᱩᱭᱩᱜᱟ ᱡᱮ ᱰᱟᱠᱛᱚᱨ ᱪᱮᱫ ᱮ ᱢᱮᱛᱟᱢᱮᱭᱟ ᱛᱤᱱᱟᱹᱫᱤᱱ ᱯᱚᱨ ᱟᱵᱟᱨ ᱪᱟᱞᱟ ᱦᱩᱭᱩᱜᱟ ᱚᱱᱟ ᱪᱤᱠᱟᱹᱛᱮ ᱵᱮᱥᱚᱼᱟ ᱚᱱᱟ ᱜᱷᱟᱣ ᱥᱮ ᱟᱢᱟ ᱜᱮᱫᱽ ᱪᱤᱠᱟᱹᱛᱮ ᱵᱮᱥᱚ ᱛᱟᱢᱟ ᱚᱱᱟᱠᱚ ᱞᱟᱹᱜᱤᱫ ᱫᱚ ᱟᱢ ᱰᱟᱠᱛᱟᱨᱟᱜ ᱯᱚᱨᱟᱢᱚᱨᱥᱚ ᱜᱟᱭᱤᱰ ᱞᱟᱭᱤᱱ ᱫᱚ ᱦᱟᱛᱟᱣ ᱦᱩᱭᱩᱜᱼᱟ ᱟᱨ ᱚᱱᱟ ᱫᱚ ᱰᱟᱠᱛᱟᱨᱟᱜ ᱜᱟᱭᱤᱴᱞᱟᱭᱤᱱ ᱜᱮ ᱥᱮ ᱡᱟᱦᱟᱸ ᱫᱚ ᱯᱷᱟᱥᱴ ᱮᱰ ᱡᱟᱦᱟᱸᱭ ᱠᱚ ᱠᱟᱹᱢᱤᱭᱮᱫᱟ ᱚᱸᱰᱮ ᱵᱮᱱᱰᱮᱡᱽ ᱞᱟᱹᱜᱤᱫ ᱛᱮ ᱩᱱᱠᱩ ᱥᱟᱛᱮ ᱯᱚᱨᱟᱢᱚᱨᱥᱚ ᱦᱟᱛᱟᱣ ᱦᱩᱭᱩᱜᱼᱟ ᱱᱩᱝᱠᱩᱣᱟᱜ ᱜᱟᱭᱤᱴ ᱛᱮᱜᱮ ᱮᱠᱪᱩᱭᱮᱞᱤ ᱟᱢᱫᱚ ᱴᱷᱤᱠᱮᱢ ᱛᱟᱦᱮᱸ ᱫᱟᱲᱮᱭᱟᱜᱼᱟ ᱟᱨ ᱠᱟᱹᱢᱤᱭᱟᱜ ᱡᱟᱦᱟᱸ ᱫᱚ ᱞᱟᱹᱠᱛᱤᱭᱟᱱ ᱠᱟᱹᱢᱤᱭᱟᱱ ᱠᱟᱱᱟ ᱱᱤᱭᱟᱹ ᱠᱚᱜᱮ